ᱦᱳᱭ ᱯᱚᱛᱚᱵ ᱵᱮᱜᱚᱨ ᱦᱚᱸ ᱱᱮᱛᱟᱨᱟᱜ ᱡᱩᱜᱽ ᱨᱮᱫᱚ ᱠᱷᱚᱵᱚᱨ ᱵᱟ ᱯᱟᱛᱷᱟᱢ ᱯᱟᱲᱦᱟᱣ ᱜᱟᱱᱚᱜᱼᱟ ᱪᱮᱫᱟᱜ ᱥᱮ ᱱᱮᱛᱟᱨ ᱫᱚ ᱤᱞᱮᱠᱴᱨᱤᱠ ᱡᱩᱜᱽ ᱚᱱᱞᱟᱭᱤᱱ ᱡᱩᱜᱽ ᱚᱱᱞᱟᱭᱤᱱ ᱡᱩᱜᱽ ᱨᱮ ᱢᱟᱱᱮ ᱥᱚᱵᱠᱤᱪᱷᱩ ᱢᱳᱵᱟᱭᱤᱞ ᱢᱟᱫᱽᱫᱷᱚᱢ ᱛᱮᱜᱮ ᱧᱟᱢᱚᱜᱼᱟ ᱡᱮᱭᱥᱮᱠᱮ ᱵᱳᱭᱮᱢ ᱯᱟᱲᱦᱟᱣ ᱚᱱᱟ ᱦᱚᱸ ᱧᱟᱢᱚᱜᱼᱟ ᱠᱷᱚᱵᱚᱨᱮᱢ ᱯᱟᱲᱦᱟᱣᱟ ᱚᱱᱟ ᱦᱚᱸ ᱧᱟᱢᱚᱜᱼᱟ ᱢᱟᱱᱮ ᱥᱳᱵᱨᱚᱠᱚᱢᱟᱜ ᱱᱤᱭᱩᱥ ᱧᱟᱢᱚᱜᱼᱟ ᱱᱚᱣᱟ ᱢᱳᱵᱟᱭᱤᱞ ᱢᱟᱫᱽᱫᱷᱚᱢ ᱛᱮᱜᱮ